ᱦᱮᱸ ᱟᱢ ᱚᱠᱚᱭ ᱦᱮᱸᱛᱚ ᱞᱟᱹᱭ ᱢᱮ ᱟᱯᱮ ᱪᱮᱫ ᱞᱮᱠᱟ ᱯᱮ ᱦᱚᱦᱚᱭᱟ ᱜᱮᱴ ᱥᱮ ᱴᱩ ᱫᱟ ᱯᱮᱱᱰᱮᱞ ᱡᱟᱦᱟᱸ ᱢᱚᱱᱰᱚᱯ ᱴᱷᱮᱱ ᱦᱚᱸ ᱢᱚᱱᱰᱚᱯ ᱨᱮᱫᱚ ᱠᱩᱲᱤ ᱜᱤᱫᱽᱨᱟᱹᱣᱟᱜ ᱫᱚ ᱢᱟᱱᱮ ᱠᱚᱢᱜᱮ ᱞᱟᱜᱟᱜᱼᱟ ᱟᱨ ᱠᱚᱲᱟ ᱦᱚᱲᱟᱜ ᱫᱚ ᱵᱤᱥᱤ ᱜᱮ ᱞᱟᱜᱟᱜᱼᱟ ᱠᱩᱲᱤ ᱜᱤᱫᱽᱨᱟᱹᱣᱟᱜ ᱫᱚ ᱵᱤᱥ ᱦᱟᱡᱟᱨ ᱟᱨ ᱠᱚᱲᱟ ᱦᱚᱲᱟᱜ ᱫᱚ ᱯᱚᱧᱪᱟᱥ ᱦᱟᱡᱟᱨ ᱦᱮᱸ ᱚᱱᱠᱟᱜᱮ ᱢᱟᱱᱮ ᱡᱟᱦᱟᱸᱛᱤᱱᱟᱹᱜ ᱞᱟᱜᱟᱜᱼᱟ ᱱᱚᱸᱰᱮ ᱠᱷᱚᱱ ᱜᱮᱠᱚ ᱮᱢᱚᱜᱼᱟ